ᱚᱲᱟᱜ ᱯᱟᱥᱮ ᱠᱚᱨᱮᱜ ᱛᱤᱡᱩ ᱠᱚ ᱛᱟᱦᱮᱱ ᱠᱷᱟᱡ ᱥᱮ ᱱᱚᱣᱟ ᱢᱩᱱᱜᱟᱹ ᱫᱟᱨᱮ ᱠᱚᱨᱮ ᱥᱮ ᱚᱲᱟᱜ ᱨᱮ ᱦᱩᱲᱩ ᱠᱚᱵᱚᱱ ᱫᱚᱦᱚᱭᱮᱜ ᱠᱟᱱ ᱪᱟᱣᱞᱮ ᱠᱚ ᱦᱩᱲᱩ ᱪᱟᱣᱞᱮ ᱦᱚᱸ ᱦᱩᱲᱩ ᱨᱮ ᱡᱟᱨᱰᱤ ᱠᱚ ᱛᱟᱦᱮᱱᱟ ᱦᱚᱛᱤ ᱠᱚ ᱛᱟᱦᱮᱱᱟ ᱛᱟᱦᱞᱮ ᱩᱱᱠᱩ ᱞᱟᱸᱜᱟ ᱠᱚ ᱞᱟᱹᱜᱤᱫ ᱛᱮ ᱡᱮ ᱦᱩᱲᱩ ᱡᱚᱠᱷᱚᱱ ᱵᱚᱱ ᱫᱚᱦᱚᱭᱟ ᱩᱱ ᱥᱚᱢᱚᱭ ᱱᱤᱢ ᱥᱟᱠᱟᱢ ᱵᱷᱚᱨᱟᱣ ᱟᱜ ᱠᱷᱟᱡ ᱪᱟᱣᱞᱮ ᱨᱮ ᱵᱟᱝ ᱦᱩᱲᱩᱨᱮ ᱛᱟᱦᱮᱸ ᱞᱮᱱᱠᱷᱟᱡ ᱫᱚ ᱵᱟᱠᱚ ᱛᱤᱸᱡᱩ ᱜᱚᱫᱟ ᱩᱥᱟᱹᱨᱟᱛᱮ ᱟᱨ ᱱᱚᱜᱼᱚᱭ ᱡᱮ ᱱᱩᱠᱩ ᱥᱩᱜᱟᱹ ᱛᱤᱡᱩ ᱠᱚ ᱨᱟᱠᱟᱵᱚᱜ ᱠᱟᱱ ᱢᱩᱱᱜᱟᱹ ᱫᱟᱨᱮ ᱠᱚᱨᱮ ᱛᱟᱦᱞᱮ ᱩᱱᱠᱩ ᱫᱚ ᱵᱩᱥᱩᱜ ᱥᱮᱸᱜᱮᱞ ᱡᱚᱸᱰᱤᱭᱟᱠᱚ ᱠᱷᱟᱡ ᱜᱮᱠᱚ ᱧᱩᱨᱦᱩᱜᱼᱟ ᱧᱩᱨᱦᱟᱹ ᱞᱮᱱᱠᱷᱟᱡ ᱠᱚ ᱜᱚᱡ ᱪᱟᱵᱟ ᱞᱮᱱᱠᱷᱟᱡ ᱩᱱᱟᱹᱜ ᱟᱸᱴ ᱫᱚ ᱟᱨᱠᱤ ᱱᱚᱣᱟ ᱟᱰᱮᱯᱟᱥᱮ ᱜᱟᱡᱟᱲ ᱠᱚ ᱮᱢᱟᱱ ᱠᱚ ᱛᱟᱦᱮᱱ ᱠᱷᱟᱡ ᱵᱤᱧ ᱠᱤᱫᱤᱧ ᱠᱚᱠᱚ ᱰᱮᱨᱟᱜᱼᱟ ᱛᱟᱦᱞᱮ ᱚᱱᱟ ᱠᱚ ᱥᱟᱯᱷᱟ ᱠᱟᱜ ᱠᱷᱟᱡ ᱫᱚ ᱜᱟᱡᱟᱲᱮ ᱮᱢᱟᱱ ᱠᱚ ᱥᱟᱯᱷᱟ ᱞᱮᱠᱷᱟᱡ ᱛᱟᱦᱞᱮ ᱵᱤᱧ ᱠᱤᱫᱤᱧ ᱠᱚᱦᱚᱸ ᱰᱮᱨᱟᱜ ᱨᱮᱭᱟᱜ ᱫᱚ ᱠᱚᱢ ᱛᱟᱦᱮᱱᱟ ᱟᱨᱠᱤ ᱵᱚᱛᱚᱨ ᱠᱚᱢᱜᱮ ᱛᱟᱦᱮᱱᱟ ᱟᱨ ᱯᱟᱥᱮᱨᱮᱱ ᱱᱚᱜᱼᱚᱭ ᱡᱟᱦᱟᱱᱟᱜ ᱠᱚ ᱥᱚᱵᱽᱡᱤ ᱴᱚᱵᱽᱡᱤ ᱵᱚᱱ ᱞᱟᱜᱟᱣ ᱞᱮᱠᱷᱟᱡ ᱚᱱᱟᱨᱮ ᱦᱩᱲᱩ ᱠᱚ ᱤᱭᱟᱹ ᱠᱚ ᱡᱟᱦᱟᱱᱟᱜ ᱠᱚ ᱢᱟᱹᱨᱤᱪ ᱯᱮᱸᱭᱟᱡᱽ ᱠᱚ ᱥᱮ ᱵᱮᱸᱜᱟᱲ ᱠᱚᱵᱚᱱ ᱞᱟᱜᱟᱣ ᱠᱟᱜ ᱠᱷᱟᱡ ᱛᱟᱦᱞᱮ ᱠᱷᱟᱱ ᱫᱚ ᱚᱱᱟᱨᱮ ᱛᱤᱸᱡᱩ ᱠᱚᱠᱚ ᱞᱟᱜᱟᱣᱱᱟ ᱛᱟᱦᱞᱮ ᱚᱱᱟ ᱨᱮᱫᱚ ᱪᱮᱫ ᱵᱚᱱ ᱞᱟᱜᱟᱣᱟ ᱟᱫᱚ ᱱᱮᱛᱟᱨ ᱢᱟ ᱚᱱᱮ ᱮᱜᱽᱨᱤᱠᱟᱞᱪᱟᱨ ᱚᱯᱷᱤᱥ ᱠᱷᱚᱡ ᱧᱟᱢᱚᱜᱚᱜ ᱠᱟᱱ ᱯᱷᱨᱟᱰᱚᱱ ᱯᱷᱨᱟᱰᱚᱱ ᱫᱟᱨᱮ ᱯᱟᱥᱮ ᱨᱮ ᱪᱩᱨᱩᱡ ᱞᱮᱠᱷᱟᱡ ᱛᱟᱦᱞᱮ ᱢᱤᱫᱴᱮᱱ ᱵᱮᱸᱜᱟᱲ ᱫᱟᱨᱮ ᱨᱮ ᱱᱚᱝᱠᱟ ᱛᱮᱢ ᱤᱭᱟᱹ ᱟᱹᱪᱩᱨ ᱠᱮᱫᱟ ᱯᱟᱹᱥᱱᱤ ᱛᱮ ᱦᱟᱥᱟᱢ ᱚᱪᱚᱜ ᱧᱚᱜ ᱠᱮᱫᱟ ᱯᱷᱟᱨᱟᱠ ᱧᱚᱜ ᱛᱮ ᱚᱱᱟ ᱠᱚᱨᱮ ᱪᱩᱨᱩᱡ ᱟᱹᱪᱩᱨ ᱞᱮᱠᱷᱟᱡ ᱚᱱᱟ ᱯᱷᱮᱨᱟᱰᱚᱞ ᱛᱟᱦᱞᱮ ᱠᱷᱟᱱ ᱫᱚ ᱚᱱᱟ ᱡᱚ ᱦᱚᱸ ᱡᱚᱜᱼᱟ ᱟᱨ ᱛᱤᱸᱡᱩ ᱦᱚᱸᱠᱚ ᱜᱚᱡᱚᱜᱚᱜᱼᱟ ᱛᱟᱦᱞᱮ ᱠᱷᱟᱡ ᱫᱚ ᱚᱱᱟ ᱡᱚ ᱫᱟᱨᱮ ᱦᱚᱸ ᱵᱟᱛᱨᱟᱜᱼᱟ ᱯᱚᱨᱮ ᱛᱮ ᱡᱚ ᱦᱚᱸ ᱢᱚᱡᱚᱜᱚᱜᱼᱟ ᱚᱱᱮ ᱚᱱᱠᱟᱛᱮ ᱛᱤᱸᱡᱩ ᱠᱚᱫᱚ ᱵᱚᱱ ᱞᱟᱸᱜᱟ ᱤᱫᱤ ᱠᱚᱣᱟ ᱟᱵᱚ ᱫᱚ ᱟᱨ ᱱᱚᱜᱼᱚᱭ ᱡᱮ ᱠᱚᱞᱨᱮ ᱰᱨᱮᱱ ᱨᱮ ᱡᱮ ᱱᱳᱝᱨᱟ ᱛᱟᱦᱮᱱ ᱠᱟᱱ ᱫᱟᱜ ᱟᱹᱛᱩᱜ ᱠᱟᱱ ᱚᱱᱟ ᱨᱮᱦᱚᱸ ᱛᱤᱸᱡᱩ ᱠᱚ ᱛᱟᱦᱮᱱ ᱠᱟᱱᱟ ᱛᱟᱦᱞᱮ ᱚᱱᱟ ᱵᱟᱵᱚᱫ ᱛᱮ ᱤᱭᱟᱹ ᱜᱮ ᱵᱟᱝ ᱯᱟᱣᱰᱟᱨ ᱧᱟᱢᱚᱜ ᱠᱟᱱᱟ ᱚᱱᱟ ᱫᱚ ᱪᱷᱤᱴᱟᱹᱣ ᱵᱟᱲᱟ ᱞᱮᱠᱷᱟᱡ ᱛᱟᱦᱞᱮ ᱠᱷᱟᱡ ᱫᱚ ᱰᱨᱮᱱ ᱨᱮ ᱚᱱᱟ ᱜᱮᱢᱟᱠᱥᱤᱱ ᱯᱟᱣᱰᱟᱨ ᱪᱷᱤᱴᱟᱹᱣ ᱟᱜ ᱠᱷᱟᱡ ᱛᱟᱦᱞᱮ ᱩᱱᱠᱩ ᱛᱤᱸᱡᱩ ᱦᱚᱸᱠᱚ ᱜᱚᱡᱚᱜᱚᱜᱼᱟ ᱛᱟᱦᱞᱮ ᱠᱷᱟᱡ ᱫᱚ ᱚᱱᱟ ᱱᱚᱞᱤ ᱥᱟᱯᱷᱟ ᱜᱮ ᱛᱟᱦᱮᱱᱟ ᱥᱟᱯᱷᱟ ᱛᱟᱦᱮᱱ ᱠᱷᱟᱡ ᱫᱚ ᱱᱤᱡᱮᱨ ᱦᱚᱸ ᱥᱟᱯᱷᱟ ᱜᱮ ᱵᱩᱡᱷᱟᱹᱜᱼᱟ ᱦᱮᱸ ᱱᱤᱡᱮᱨ ᱦᱚᱸ ᱥᱟᱯᱷᱟ ᱜᱮ ᱵᱩᱡᱷᱟᱹᱜᱼᱟ ᱛᱟᱦᱞᱮ ᱠᱚᱞ ᱴᱷᱮᱡ ᱦᱚᱸ ᱚᱱᱮ ᱚᱱᱠᱟ ᱜᱮᱵᱚᱱ ᱥᱟᱯᱷᱟᱭᱟ ᱡᱚᱛᱚ ᱦᱚᱲᱜᱮ ᱪᱮᱫᱟᱜ ᱥᱮ ᱚᱱᱟ ᱠᱚᱞ ᱨᱮᱵᱚᱱ ᱵᱮᱵᱚᱦᱟᱨᱫᱟ ᱜᱤᱫᱽᱨᱟᱹ ᱠᱚᱦᱚᱸ ᱫᱟᱜ ᱠᱚ ᱧᱩᱭᱫᱟ ᱥᱮ ᱞᱟᱹᱴᱩ ᱦᱚᱲᱠᱚ ᱥᱟᱱᱟᱢ ᱦᱚᱲᱜᱮ ᱥᱚᱵ ᱥᱚᱢᱚᱭ ᱠᱚᱞ ᱦᱚᱸᱵᱚᱱ ᱥᱟᱯᱷᱟ ᱥᱟᱯᱷᱤ ᱵᱚᱱ ᱛᱟᱦᱮᱱᱟ ᱟᱫᱚ ᱚᱱᱮ ᱚᱱᱠᱟ ᱵᱤᱞᱪᱤᱝ ᱯᱟᱣᱰᱟᱨ ᱵᱚᱱ ᱢᱟᱨᱟᱣ ᱟᱜ ᱠᱷᱟᱡ ᱛᱟᱦᱞᱮ ᱤᱱᱟᱹ ᱟᱰᱮᱯᱟᱥᱮ ᱠᱚᱨᱮᱱ ᱥᱤᱠᱲᱤᱡ ᱠᱚ ᱵᱟ ᱛᱤᱸᱡᱩ ᱠᱚ ᱡᱟᱦᱟᱱ ᱠᱚᱜᱮ ᱠᱚ ᱜᱚᱡᱚᱜᱚᱜᱼᱟ ᱚᱱᱮ ᱚᱱᱠᱟ ᱛᱮᱵᱚᱱ ᱥᱟᱯᱟᱭᱟ